ᱦᱮᱸ ᱤᱧᱫᱚ ᱜᱟᱡᱚᱞ ᱨᱮ ᱵᱟᱦᱟ ᱮᱱᱮᱡ ᱦᱟᱯᱨᱟᱣ ᱦᱩᱭ ᱞᱮᱱᱟ ᱚᱱᱟᱨᱮᱧ ᱥᱮᱞᱮᱫ ᱞᱮᱱᱟ ᱪᱮᱫᱟᱜ ᱥᱮ ᱤᱧᱫᱚ ᱵᱟᱦᱟ ᱥᱮᱨᱮᱧ ᱨᱮᱱ ᱢᱤᱫ ᱜᱟᱭᱱᱟᱦᱟ ᱨᱩᱥᱤᱠᱟ ᱠᱟᱹᱱᱟᱹᱧ ᱟᱫᱚ ᱚᱱᱟᱛᱮ ᱵᱟᱦᱟ ᱮᱱᱮᱡ ᱫᱚ ᱟᱹᱰᱤ ᱟᱴᱤᱧ ᱠᱩᱥᱤᱭᱟᱜ ᱛᱮ ᱚᱱᱟᱨᱮᱧ ᱥᱮᱞᱮᱫ ᱞᱮᱱᱟ ᱟᱨ ᱠᱷᱟᱹᱞᱤ ᱮᱠᱮᱱ ᱨᱮ ᱢᱚᱛᱚ ᱫᱚ ᱵᱟᱝ ᱟᱭᱢᱟ ᱡᱟᱭᱜᱟ ᱨᱮ ᱱᱚᱝᱠᱟ ᱵᱟᱦᱟ ᱮᱱᱮᱡ ᱦᱮᱯᱮᱨᱟᱣ ᱦᱩᱭᱞᱮᱱ ᱠᱷᱟᱡ ᱟᱞᱮ ᱫᱚ ᱯᱟᱹᱦᱤᱞ ᱴᱷᱟᱶ ᱜᱮᱞᱮ ᱦᱟᱢᱮᱴᱟ ᱟᱨ ᱚᱱᱟ ᱵᱟᱦᱟ ᱮᱱᱮᱡᱨᱮ ᱥᱟᱯᱲᱟᱣ ᱥᱟᱡᱽᱼᱥᱟᱯᱲᱟᱣ ᱠᱚ ᱮᱠᱮᱱ ᱯᱟᱹᱧᱪᱤᱼᱯᱟᱲᱦᱟᱴ ᱠᱚᱜᱮᱞᱮ ᱵᱮᱵᱚᱦᱟᱨᱟ ᱟᱨ ᱟᱞᱮ ᱨᱮᱱ ᱢᱟᱹᱫᱟᱹᱲᱤᱭᱟᱹ ᱱᱟᱪᱚᱱᱤᱭᱟᱹ ᱠᱚᱦᱚᱸ ᱵᱟᱦᱟ ᱮᱱᱮᱡ ᱞᱟᱹᱜᱤᱫ ᱫᱚ ᱟᱹᱰᱤ ᱠᱚ ᱥᱚᱨᱮᱥ ᱜᱮᱭᱟ ᱚᱱᱟᱛᱮ ᱡᱟᱦᱟᱸ ᱡᱟᱭᱜᱟ ᱨᱮᱜᱮ ᱞᱮ ᱥᱮᱞᱮᱫ ᱟᱠᱟᱱᱟ ᱱᱚᱝᱠᱟ ᱦᱮᱯᱨᱟᱣ ᱨᱮ ᱚᱸᱰᱮᱜᱮ ᱯᱟᱹᱦᱤᱞ ᱴᱷᱟᱶᱞᱮ ᱧᱟᱢ ᱟᱠᱟᱫᱼᱟ ᱟᱫᱚ ᱱᱚᱝᱠᱟ ᱜᱮ ᱵᱟᱦᱟ ᱮᱱᱮᱡ ᱤᱫᱤ ᱠᱟᱛᱮᱫ ᱥᱟᱱᱟᱢ ᱦᱚᱲ ᱜᱮᱵᱚ ᱨᱟᱹᱥᱠᱟᱹ ᱞᱮᱱᱠᱷᱟᱡ ᱟᱨ ᱵᱚ ᱥᱮᱞᱮᱫ ᱞᱮᱱᱠᱷᱟᱡ ᱟᱵᱚᱣᱟᱜ ᱵᱟᱦᱟ ᱯᱚᱨᱚᱵᱽ ᱵᱟᱦᱟ ᱥᱮᱨᱮᱧ ᱫᱚ ᱡᱟᱭᱡᱩᱜᱽ ᱡᱤᱭᱟᱹᱲᱜᱮ ᱛᱟᱦᱮᱸᱠᱚᱜᱼᱟ